ᱦᱮᱸ ᱜᱚᱝᱠᱮ ᱟᱵᱮᱱ ᱤᱭᱟᱹ ᱰᱟᱠᱛᱟᱨ ᱜᱚᱝᱠᱮ ᱵᱮᱱ ᱞᱟᱹᱭᱮᱫᱼᱟ ᱛᱚ ᱟᱹᱞᱤᱧ ᱟᱹᱞᱤᱧ ᱯᱮᱥᱮᱱᱴ ᱞᱤᱧ ᱞᱟᱹᱭᱮᱫᱼᱟ ᱜᱚᱝᱠᱮ ᱛᱷᱚᱲᱟ ᱜᱟᱱ ᱨᱳᱜᱽ ᱟᱡᱟᱨ ᱨᱮᱞᱤᱧ ᱯᱟᱲᱟᱣ ᱠᱟᱱᱟ ᱨᱩᱜᱤ ᱞᱤᱧ ᱞᱟᱹᱭᱮᱫᱼᱟ ᱟᱫᱚ ᱜᱚᱝᱠᱮ ᱟᱵᱮᱱ ᱴᱷᱮᱱ ᱠᱷᱚᱱ ᱵᱟᱲᱟᱭ ᱵᱟᱲᱟᱭ ᱥᱟᱱᱟᱭᱮᱫ ᱞᱤᱧᱟᱹ ᱟᱵᱚ ᱥᱚᱨᱠᱟᱨᱤ ᱵᱷᱟᱵᱽ ᱛᱮ ᱵᱤᱥᱮᱥ ᱠᱟᱭᱛᱮ ᱱᱚᱜᱼᱚᱭ ᱥᱟᱥᱛᱷᱚ ᱯᱚᱨᱤᱥᱮᱵᱟ ᱤᱫᱤ ᱠᱟᱛᱮ ᱟᱨᱠᱤ ᱦᱚᱲᱢᱚ ᱡᱤᱣᱤ ᱡᱟᱹᱛᱤ ᱨᱮᱱᱟᱜ ᱡᱟᱦᱟᱸ ᱨᱳᱜᱽ ᱟᱡᱟᱨ ᱠᱚ ᱱᱚᱣᱟ ᱠᱚ ᱯᱚᱨᱤᱥᱮᱵᱟ ᱧᱟᱢ ᱞᱟᱹᱜᱤᱫ ᱛᱮ ᱥᱮ ᱤᱫᱤ ᱠᱟᱛᱮ ᱥᱚᱨᱠᱟᱨᱤ ᱵᱷᱟᱵᱽᱛᱮ ᱪᱮᱫ ᱠᱚ ᱥᱩᱡᱳᱜᱽ ᱥᱩᱵᱤᱫᱟ ᱢᱮᱱᱟᱜᱼᱟ ᱱᱚᱜᱼᱚ ᱱᱚᱣᱟ ᱜᱟᱱ ᱛᱷᱚᱲᱟ ᱜᱟᱱ ᱵᱮᱱ ᱵᱟᱲᱟᱭ ᱦᱚᱪᱚ ᱞᱤᱧ ᱠᱷᱟᱱ ᱫᱚ ᱟᱹᱰᱤ ᱱᱟᱯᱟᱭ ᱠᱚᱜᱼᱟ ᱦᱮᱸ ᱟᱪᱪᱷᱟ ᱦᱩᱸ ᱦᱩᱸ ᱦᱩᱸ ᱚ ᱦᱮᱸ ᱦᱮᱸ ᱦᱮᱸ ᱦᱚᱸ ᱦᱮᱸ ᱦᱮᱸ ᱟᱹᱞᱤᱧ ᱠᱤᱪᱷᱩ ᱫᱤᱱ ᱠᱷᱚᱱ ᱛᱷᱚᱲᱟ ᱚᱱᱮ ᱨᱩᱣᱟᱹ ᱨᱩᱣᱟᱹ ᱠᱚᱞᱤᱧ ᱵᱩᱡᱷᱟᱹᱣᱮᱫᱼᱟ ᱦᱚᱲᱢᱚ ᱚᱠᱟᱞᱮᱠᱟ ᱪᱚ ᱫᱩᱨᱵᱚᱞ ᱧᱚᱜ ᱜᱮᱞᱤᱧ ᱵᱩᱡᱷᱟᱹᱣᱮᱫᱼᱟ ᱟᱫᱚ ᱟᱹᱞᱤᱧ ᱥᱩᱨ ᱴᱚᱴᱷᱟ ᱨᱮ ᱡᱟᱦᱟᱸ ᱟᱨᱠᱤ ᱟᱹᱞᱤᱧ ᱥᱩᱨ ᱥᱩᱯᱩᱨ ᱠᱚ ᱡᱟᱦᱟᱸ ᱥᱚᱨᱠᱟᱨᱤ ᱱᱚᱣᱟ ᱯᱨᱟᱛᱷᱚᱢᱤᱠ ᱥᱟᱥᱛᱷᱚ ᱠᱮᱱᱫᱨᱚ ᱢᱮᱱᱟᱜᱼᱟ ᱚᱸᱰᱮ ᱦᱚᱸ ᱵᱟᱨ ᱯᱮ ᱫᱤᱱ ᱪᱟᱞᱟᱣ ᱫᱚᱞᱤᱧ ᱪᱟᱞᱟᱣ ᱞᱮᱱ ᱜᱮᱭᱟ ᱢᱮᱱᱠᱷᱟᱱ ᱚᱱᱟ ᱴᱷᱟᱶ ᱨᱮ ᱚᱱᱟ ᱯᱨᱟᱛᱷᱚᱢᱤᱠ ᱥᱟᱥᱛᱷᱚ ᱠᱮᱱᱫᱨᱚ ᱨᱮ ᱟᱨᱠᱤ ᱚᱱᱠᱟ ᱰᱟᱠᱛᱟᱨ ᱠᱚ ᱴᱷᱤᱠ ᱴᱷᱟᱠ ᱥᱟᱺᱦᱤᱡ ᱵᱟᱝᱠᱚ ᱦᱤᱡᱩᱜ ᱛᱟᱦᱮᱸᱫ ᱡᱟᱦᱟᱸᱭ ᱰᱟᱠᱛᱟᱨ ᱱᱚᱸᱰᱮ ᱟᱺᱜᱤᱵᱷᱟᱨ ᱨᱮ ᱫᱟᱭᱤᱛᱛᱚ ᱵᱷᱟᱨ ᱨᱮ ᱢᱮᱱᱟᱭᱟ ᱩᱱᱤ ᱛᱚ ᱞᱤᱧ ᱟᱸᱡᱚᱢᱟᱠᱟᱫᱟ ᱥᱚᱯᱛᱟᱦᱚ ᱨᱮ ᱥᱟᱛ ᱫᱤᱱ ᱨᱮ ᱪᱷᱚ ᱫᱤᱱ ᱫᱚᱭ ᱦᱤᱡᱩᱜ ᱨᱮᱱᱟᱜ ᱠᱟᱛᱷᱟ ᱜᱮ ᱛᱟᱦᱮᱸ ᱨᱮᱱᱟᱜ ᱠᱟᱛᱷᱟ ᱜᱮ ᱢᱮᱱᱷᱟᱱ ᱯᱨᱟᱭ ᱤᱭᱟᱹ ᱥᱚᱢᱚᱭ ᱜᱮ ᱧᱮᱞᱚᱜᱼᱟ ᱡᱮ ᱵᱟᱭ ᱦᱤᱡᱩᱜ ᱛᱟᱦᱮᱸᱫ ᱟᱫᱚ ᱚᱱᱟ ᱠᱷᱟᱹᱛᱤᱨ ᱛᱮ ᱟᱹᱞᱤᱧ ᱪᱮᱫ ᱠᱷᱟᱹᱛᱤᱨ ᱛᱮ ᱱᱚᱣᱟ ᱠᱚ ᱤᱭᱟᱹ ᱦᱚᱲᱢᱚ ᱱᱚᱝᱠᱟ ᱴᱷᱤᱠ ᱵᱟᱝᱞᱤᱧ ᱵᱩᱡᱷᱟᱹᱣᱮᱫᱼᱟ ᱚᱱᱱᱟ ᱵᱟᱞᱤᱧ ᱵᱩᱡᱷᱟᱹᱣ ᱫᱟᱲᱮᱭᱟᱜ ᱠᱟᱱᱟ ᱟᱫᱚ ᱚᱱᱱᱟ ᱠᱷᱟᱹᱛᱤᱨ ᱛᱮ ᱚᱱᱱᱟ ᱞᱟᱹᱜᱤᱫ ᱛᱮ ᱟᱵᱮᱱ ᱴᱷᱮᱱ ᱢᱟᱱᱮ ᱯᱷᱳᱱ ᱞᱟᱹᱜᱤᱫ ᱛᱮᱞᱤᱧ ᱵᱟᱫᱽᱫᱷᱚᱭᱮᱱᱟ ᱟᱨᱠᱤ ᱦᱮᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱟᱫᱚ ᱚᱱᱮ ᱚᱱᱟ ᱠᱚᱜᱮ ᱜᱚᱝᱠᱮ ᱟᱹᱞᱤᱧ ᱢᱟᱛᱚ ᱥᱮᱭ ᱨᱮᱸᱜᱮᱡ ᱱᱟᱪᱟᱨ ᱦᱮᱸ ᱜᱚᱝᱠᱮ ᱟᱫᱚ ᱚᱱᱮ ᱚᱱᱟ ᱠᱚᱜᱮ ᱟᱹᱞᱤᱧ ᱢᱟᱛᱚ ᱨᱮᱸᱜᱮᱡ ᱱᱟᱪᱟᱨ ᱢᱟᱹᱱᱢᱤ ᱱᱟᱞᱦᱟ ᱛᱩᱢᱟᱹᱞ ᱦᱚᱸ ᱡᱩᱫᱤ ᱵᱟᱝᱞᱤᱧ ᱱᱟᱞᱦᱟ ᱛᱩᱢᱟᱹᱞᱟ ᱮᱸᱰᱮᱠᱷᱟᱱ ᱫᱚ ᱛᱟᱦᱞᱮ ᱦᱟᱱᱮ ᱥᱚᱝᱥᱟᱨ ᱠᱚᱦᱚᱸ ᱴᱷᱤᱴᱷᱟᱠ ᱥᱟᱺᱦᱤᱡ ᱵᱟᱝ ᱪᱟᱹᱞᱩᱜ ᱛᱟᱹᱞᱤᱧᱟ ᱥᱮ ᱥᱚᱝᱥᱟᱨ ᱨᱮᱱ ᱡᱟᱦᱟᱸᱭ ᱟᱹᱞᱤᱧ ᱨᱮᱱ ᱤᱭᱟᱹ ᱦᱚᱲ ᱠᱚ ᱢᱮᱱᱟᱜ ᱠᱚᱣᱟ ᱜᱤᱫᱟᱹᱨᱼᱯᱤᱫᱟᱹᱨ ᱚᱨᱟᱼᱩᱨᱩ ᱠᱚ ᱢᱮᱱᱟᱜ ᱠᱚᱣᱟ ᱩᱱᱠᱩ ᱠᱚᱦᱚᱸ ᱨᱮᱸᱜᱮᱡ ᱡᱟᱞᱟ ᱨᱮᱠᱚ ᱯᱟᱲᱟᱜᱼᱟ ᱟᱨᱠᱤ ᱩᱯᱟᱹᱥ ᱛᱮ ᱛᱟᱦᱮᱸ ᱞᱟᱜᱟᱣ ᱠᱚᱣᱟ ᱟᱨ ᱟᱹᱞᱤᱧ ᱞᱮᱠᱟ ᱟᱹᱛᱩᱨᱮ ᱚᱱᱠᱟ ᱜᱮ ᱟᱹᱰᱤ ᱜᱟᱱ ᱢᱟᱹᱱᱢᱤ ᱢᱮᱱᱟᱜ ᱠᱚᱣᱟ ᱡᱟᱦᱟᱸᱭ ᱫᱚ ᱵᱤᱥᱮᱥ ᱠᱟᱭᱛᱮ ᱱᱚᱝᱠᱟ ᱯᱩᱨᱩᱞᱤᱭᱟᱹ ᱡᱮᱞᱟ ᱨᱮᱢᱟ ᱵᱤᱥᱮᱥ ᱠᱟᱭᱛᱮ ᱵᱟᱲᱟᱭ ᱜᱮᱵᱮᱱ ᱟᱵᱮᱱ ᱦᱚᱸ ᱡᱮ ᱱᱚᱣᱟ ᱢᱟ ᱢᱤᱫᱴᱮᱱ ᱥᱮᱭ ᱢᱟᱱᱮ ᱠᱷᱚᱨᱟ ᱚᱧᱪᱚᱞ ᱟᱫᱚ ᱮᱸᱰᱮᱠᱷᱟᱱ ᱢᱟᱛᱚ ᱥᱮᱭ ᱪᱟᱥ ᱠᱚᱢᱟ ᱚᱱᱠᱟ ᱵᱮᱥ ᱴᱷᱤᱠ ᱥᱟᱺᱦᱤᱡ ᱢᱟ ᱵᱟᱝ ᱦᱩᱭᱩᱜ ᱟᱫᱚ ᱚᱱᱟ ᱠᱷᱟᱹᱛᱤᱨ ᱛᱮ ᱛᱟᱦᱞᱮ ᱱᱚᱜᱼᱚᱭ ᱡᱟᱦᱟᱸ ᱛᱤᱱ ᱩᱰᱤᱡ ᱥᱮ ᱤᱭᱟᱹ ᱠᱚ ᱨᱳᱡᱽᱜᱟᱨ ᱦᱩᱭᱩᱫ ᱛᱟᱦᱮᱸᱫ ᱚᱱᱟ ᱠᱚᱛᱮ ᱢᱟ ᱚᱱᱠᱟ ᱵᱟᱦᱨᱮ ᱠᱚᱨᱮ ᱪᱤᱠᱤᱛᱥᱟ ᱢᱟ ᱵᱟᱝᱞᱮ ᱪᱤᱠᱤᱛᱥᱟ ᱫᱟᱲᱮᱭᱟᱜ ᱛᱟᱦᱮᱸᱫ ᱟᱫᱚ ᱚᱱᱟ ᱠᱚᱛᱮ ᱠᱷᱟᱹᱛᱤᱨ ᱛᱮ ᱥᱚᱨᱠᱟᱨᱤ ᱯᱚᱨᱤᱥᱮᱵᱟ ᱪᱮᱛᱟᱱ ᱨᱮᱜᱮ ᱵᱟᱹᱲᱛᱤ ᱥᱮ ᱤᱭᱟᱹ ᱛᱟᱦᱮᱱ ᱞᱟᱜᱟᱣ ᱞᱮᱭᱟ ᱱᱤᱨᱵᱷᱚᱨ ᱛᱟᱦᱮᱱ ᱞᱟᱜᱟᱣ ᱞᱮ ᱛᱟᱦᱮᱸᱫ ᱟᱫᱚ ᱛᱟᱦᱞᱮ ᱠᱷᱟᱱ ᱱᱚᱣᱟ ᱠᱚᱜᱮ ᱟᱹᱞᱤᱧᱟᱜ ᱢᱟᱱᱮ ᱛᱷᱚᱲᱟ ᱜᱟᱱ ᱵᱟᱲᱟᱭ ᱦᱚᱸ ᱚᱱᱠᱟ ᱵᱮᱥ ᱴᱷᱤᱠ ᱥᱟᱺᱦᱤᱡ ᱵᱟᱹᱞᱤᱧ ᱵᱟᱲᱟᱭᱟ ᱟᱨ ᱡᱩᱫᱤᱭᱳᱞᱤᱧ ᱵᱟᱲᱟᱭᱟ ᱮᱸᱰᱮᱠᱷᱟᱱ ᱫᱚ ᱛᱟᱦᱞᱮ ᱚᱱᱟ ᱠᱚ ᱴᱷᱤᱠᱼᱴᱷᱟᱠ ᱥᱟᱺᱦᱤᱡ ᱧᱟᱢ ᱦᱚᱸ ᱵᱟᱹᱞᱤᱧ ᱧᱟᱢ ᱫᱟ ᱦᱚᱸᱜᱼᱚ ᱱᱚᱣᱟ ᱡᱮᱦᱮᱛᱩ ᱱᱚᱣᱟ ᱤᱭᱟᱹ ᱰᱟᱠᱛᱟᱨ ᱠᱚᱦᱚᱸ ᱴᱷᱤᱠᱴᱷᱟᱠ ᱥᱟᱺᱦᱤᱡ ᱵᱟᱠᱚ ᱦᱤᱡᱩᱜ ᱠᱟᱱᱟ ᱯᱨᱟᱭᱢᱟᱨᱤ ᱥᱟᱥᱛᱷᱚ ᱠᱮᱱᱫᱨᱚ ᱨᱮ ᱟᱫᱚ ᱛᱟᱦᱞᱮ ᱠᱚ ᱯᱨᱟᱛᱷᱚᱢᱤᱠ ᱥᱟᱥᱛᱷᱚ ᱠᱮᱱᱫᱨᱚ ᱠᱚᱨᱮ ᱛᱟᱦᱞᱮ ᱠᱷᱟᱱ ᱫᱚ ᱱᱚᱜᱼᱚᱭ ᱡᱮ ᱟᱹᱞᱤᱧ ᱞᱮᱠᱟ ᱟᱨᱚ ᱟᱹᱰᱤ ᱟᱹᱰᱤ ᱢᱟᱹᱱᱢᱤ ᱠᱚ ᱦᱤᱡᱩᱜ ᱛᱟᱦᱮᱸᱫ ᱧᱮᱞ ᱦᱚᱪᱚᱜ ᱞᱟᱹᱜᱤᱫ ᱰᱟᱠᱛᱟᱨ ᱴᱷᱮᱱ ᱢᱮᱱᱠᱷᱟᱱ ᱚᱠᱛᱚ ᱱᱟᱹᱯᱤᱛ ᱰᱟᱠᱛᱟᱨ ᱠᱚ ᱫᱤᱱ ᱫᱤᱱ ᱵᱟᱝᱠᱚ ᱦᱤᱡᱩᱜ ᱛᱟᱦᱮᱸᱫ ᱟᱫᱚ ᱚᱱᱟ ᱠᱚ ᱠᱷᱟᱹᱛᱤᱨ ᱛᱮᱜᱮ ᱢᱟᱰᱹᱱᱢᱤ ᱮᱠᱴᱩ ᱮᱴᱠᱮᱴᱚᱬᱮ ᱨᱮᱠᱚ ᱯᱟᱲᱟᱜ ᱠᱟᱱᱟ ᱟᱫᱚ ᱱᱚᱣᱟ ᱠᱚ ᱡᱩᱫᱤ ᱟᱵᱮᱱ ᱛᱷᱚᱲᱟ ᱜᱟᱱ ᱵᱮᱱ ᱢᱮᱸᱫ ᱞᱩᱛᱩᱨᱟᱜ ᱠᱷᱟᱱ ᱫᱚ ᱟᱹᱰᱤ ᱱᱟᱯᱟᱭ ᱠᱚᱜᱼᱟ ᱥᱟᱶᱼᱥᱟᱶᱛᱮ ᱱᱚᱜᱼᱚᱭ ᱡᱮ ᱱᱟᱱᱟᱦᱩᱱᱟᱹᱨ ᱩᱱᱟᱹᱜ ᱨᱳᱜᱽ ᱟᱡᱟᱨ ᱱᱚᱣᱟ ᱠᱚᱢᱟ ᱛᱟᱣ ᱤᱱᱠᱟᱹ ᱠᱳᱱᱳ ᱠᱳᱱᱳ ᱥᱚᱢᱚᱭ ᱞᱤᱧ ᱧᱮᱞ ᱛᱟᱦᱮᱸᱫ ᱦᱟᱸᱰᱮ ᱱᱟᱸᱰᱮ ᱡᱮ ᱛᱷᱚᱲᱟ ᱚᱱᱟ ᱠᱚ ᱯᱨᱚᱪᱟᱨ ᱯᱨᱚᱥᱟᱨ ᱦᱚᱸ ᱪᱟᱹᱞᱩᱜ ᱠᱟᱱ ᱜᱮᱭᱟ ᱢᱮᱱᱠᱷᱟᱱ ᱨᱮᱸᱜᱮᱡ ᱱᱟᱪᱟᱨ ᱢᱟᱹᱱᱢᱤ ᱫᱚ ᱚᱱᱟ ᱠᱚ ᱥᱮᱫ ᱫᱚ ᱩᱱᱟᱹᱜ ᱫᱚ ᱢᱮᱸᱫ ᱞᱩᱛᱩᱨ ᱠᱚᱫᱚ ᱵᱟᱝ ᱰᱷᱟᱝᱚᱜ ᱛᱟᱠᱚᱣᱟ ᱥᱮ ᱚᱱᱟ ᱠᱚᱫᱚ ᱩᱱᱟᱹᱜ ᱢᱟᱱᱮ ᱥᱤᱠᱷᱱᱟᱹᱛ ᱠᱚ ᱟᱹᱠᱤᱞ ᱜᱮᱭᱟᱱ ᱛᱮᱦᱚᱸ ᱵᱟᱹᱱᱩᱜ ᱛᱟᱠᱚᱣᱟ ᱩᱱᱠᱩᱣᱟᱜ ᱫᱚ ᱮᱸᱰᱮᱠᱷᱟᱱ ᱛᱟᱦᱞᱮ ᱩᱱᱠᱩ ᱠᱚᱫᱚ ᱱᱚᱣᱟ ᱜᱨᱟᱥ ᱨᱩᱴ ᱞᱮᱵᱮᱞ ᱥᱮ ᱯᱚᱧᱪᱟᱭᱮᱛ ᱞᱮᱵᱮᱞ ᱠᱚᱨᱮ ᱡᱩᱫᱤ ᱟᱹᱛᱩ ᱚᱲᱟᱜ ᱠᱚᱨᱮ ᱚᱱᱠᱟᱱᱟᱜ ᱡᱩᱫᱤ ᱯᱨᱚᱪᱟᱨ ᱯᱨᱚᱥᱟᱨ ᱠᱚ ᱦᱩᱭ ᱠᱚᱜᱼᱟ ᱠᱚᱨᱟᱣ ᱜᱟᱱ ᱠᱚᱜᱼᱟ ᱡᱮ ᱱᱚᱣᱟ ᱠᱚ ᱨᱳᱜᱽ ᱟᱡᱟᱨ ᱦᱩᱭ ᱞᱮᱱᱠᱷᱟᱱ ᱪᱮᱫ ᱠᱚ ᱦᱩᱭᱩᱜᱼᱟ ᱵᱟᱝ ᱦᱩᱭᱩᱜᱼᱟ ᱱᱚᱣᱟ ᱠᱚ ᱯᱚᱨᱤᱥᱮᱵᱟ ᱚᱠᱟ ᱠᱷᱚᱱ ᱧᱟᱢᱚᱜᱼᱟ ᱪᱮᱫ ᱞᱮᱠᱟ ᱧᱟᱢᱚᱜᱼᱟ ᱱᱚᱣᱟ ᱠᱚ ᱡᱩᱫᱤ ᱛᱷᱚᱲᱟ ᱜᱟᱱ ᱵᱮᱱ ᱢᱮᱸᱫ ᱞᱩᱛᱯᱨᱟᱜ ᱠᱷᱟᱱ ᱫᱚ ᱟᱹᱰᱤ ᱜᱮ ᱱᱟᱯᱟᱭ ᱠᱚᱜᱼᱟ ᱜᱚᱝᱠᱮ ᱥᱟᱶᱼᱥᱟᱶᱛᱮ ᱱᱚᱜᱼᱚᱭ ᱡᱮ ᱡᱮᱢᱚᱱ ᱥᱟᱥᱛᱷᱚ ᱥᱟᱛᱷᱤ ᱠᱟᱲ ᱠᱚᱞᱤᱧ ᱟᱸᱡᱚᱢᱟ ᱡᱮ ᱢᱮᱱᱟᱜᱼᱟ ᱢᱮᱱᱠᱷᱟᱱ ᱟᱹᱰᱤ ᱟᱹᱰᱤ ᱦᱚᱲ ᱜᱮ ᱡᱚᱛᱚ ᱦᱚᱲᱟᱜ ᱥᱟᱥᱛᱷᱚ ᱥᱟᱛᱷᱤ ᱠᱟᱲ ᱠᱚ ᱡᱟᱦᱟᱱ ᱪᱮᱫ ᱤᱭᱟᱹ ᱠᱚ ᱞᱟᱹᱠᱛᱤᱭᱟᱱ ᱡᱤᱱᱤᱥ ᱠᱚ ᱦᱮᱱᱟᱜᱼᱟ ᱫᱚᱨᱠᱟᱨ ᱚᱱᱟ ᱠᱚᱫᱚ ᱢᱮᱱᱟᱜ ᱜᱮᱭᱟ ᱢᱮᱱᱠᱷᱟᱱ ᱱᱚᱣᱟ ᱠᱚ ᱧᱟᱢ ᱞᱟᱹᱜᱤᱫ ᱛᱮ ᱡᱮ ᱩᱱᱠᱩ ᱨᱮᱸᱜᱮᱡ ᱱᱟᱪᱟᱨ ᱢᱟᱹᱱᱢᱤ ᱚᱲᱟᱜ ᱨᱮ ᱞᱟᱹᱜᱤᱫ ᱟᱹᱞᱤᱧ ᱞᱮᱠᱟᱱ ᱠᱚ ᱥᱮ ᱤᱧ ᱞᱮᱠᱟᱱ ᱠᱚ ᱡᱟᱦᱟᱸ ᱚᱠᱟ ᱴᱷᱟᱶ ᱨᱮᱠᱚ ᱪᱟᱞᱟᱜᱼᱟ ᱚᱠᱟ ᱴᱷᱟᱶ ᱨᱮᱠᱚ ᱥᱮᱱᱞᱮᱱᱠᱷᱟᱱ ᱱᱚᱣᱟ ᱨᱮᱱᱟᱜ ᱯᱚᱨᱤᱥᱮᱵᱟ ᱠᱚ ᱧᱟᱢᱟ ᱥᱚᱨᱠᱟᱨᱤ ᱵᱷᱟᱵᱽᱛᱮ ᱱᱚᱣᱟ ᱠᱚᱜᱮ ᱟᱨᱠᱤ ᱢᱟᱱᱮ ᱟᱞᱤᱧ ᱟᱵᱮᱱ ᱴᱷᱮᱱ ᱠᱷᱚᱱ ᱵᱟᱲᱟᱭ ᱥᱟᱱᱟᱭᱮᱫ ᱞᱤᱧᱟᱹ ᱦᱮᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱠᱟᱴᱟᱣ ᱠᱤᱫᱟᱹᱧ ᱦᱩᱸ ᱦᱮᱸ ᱟᱫᱚ ᱴᱷᱤᱠᱜᱮᱭᱟ ᱜᱚᱝᱠᱮ ᱟᱫᱚ ᱛᱟᱦᱞᱮ ᱱᱚᱜᱼᱚᱭ ᱡᱮ ᱟᱵᱮᱱ ᱫᱟᱢᱟᱱᱟ ᱚᱠᱛᱚ ᱤᱭᱟᱹ ᱚᱠᱛᱚ ᱠᱚ ᱟᱹᱞᱤᱧ ᱞᱟᱹᱜᱤᱫ ᱛᱮ ᱛᱷᱚᱲᱟ ᱜᱟᱱ ᱵᱮᱱ ᱮᱢᱟᱫ ᱞᱤᱧᱟᱹ ᱱᱚᱣᱟ ᱠᱚ ᱵᱟᱲᱟᱭ ᱦᱚᱪᱚ ᱞᱟᱹᱜᱤᱫ ᱛᱮ ᱟᱫᱚ ᱱᱚᱣᱟ ᱠᱚᱫᱚ ᱵᱟᱲᱟᱭ ᱫᱚᱞᱤᱧ ᱵᱟᱲᱟᱭ ᱜᱮᱭᱟ ᱟᱫᱚ ᱟᱵᱮᱱ ᱛᱷᱚᱲᱟ ᱵᱮᱱ ᱢᱮᱸᱫ ᱞᱩᱛᱩᱨᱟᱜ ᱵᱮᱱ ᱟᱨ ᱢᱮᱸᱫ ᱞᱩᱛᱩᱨ ᱠᱟᱛᱮ ᱡᱟᱛᱮ ᱴᱷᱤᱠᱼᱴᱷᱟᱠ ᱡᱟᱛᱮ ᱟᱞᱮ ᱥᱟᱥᱛᱷᱚ ᱯᱚᱨᱤᱥᱮᱵᱟ ᱠᱚ ᱨᱮᱸᱜᱮᱡ ᱱᱟᱪᱟᱨ ᱢᱟᱹᱱᱢᱤ ᱞᱮ ᱧᱟᱢ ᱱᱚᱣᱟ ᱠᱚ ᱛᱷᱚᱲᱟ ᱦᱚᱸ ᱢᱮᱸᱫ ᱞᱩᱛᱩᱨᱟᱜ ᱵᱮᱱ ᱟᱨ ᱡᱟᱛᱮ ᱯᱨᱚᱪᱟᱨ ᱯᱚᱥᱟᱨ ᱦᱚᱸ ᱴᱷᱤᱠᱼᱴᱷᱟᱠ ᱯᱨᱚᱪᱟᱨ ᱯᱨᱚᱥᱟᱨᱚᱜ ᱱᱚᱣᱟ ᱠᱚᱦᱚᱸ ᱛᱷᱚᱲᱟ ᱢᱮᱸᱫ ᱞᱩᱛᱩᱨᱟᱜ ᱵᱮᱱ ᱟᱨ ᱱᱤᱭᱟᱹ ᱠᱚ ᱢᱮᱱ ᱠᱟᱛᱮ ᱜᱮ ᱟᱫᱚ ᱚᱠᱛᱚ ᱠᱚ ᱟᱹᱞᱤᱧ ᱦᱚᱸ ᱨᱟᱱ ᱠᱚ ᱡᱚᱢ ᱠᱚᱨᱮᱱᱟᱜ ᱚᱠᱛᱚ ᱠᱚ ᱢᱮᱱᱟᱜ ᱛᱟᱹᱞᱤᱧᱟ ᱟᱫᱚ ᱛᱟᱦᱞᱮ ᱤᱱᱠᱟᱹ ᱜᱮᱞᱤᱧ ᱜᱟᱞᱢᱟᱨᱟᱣᱮᱫᱟ ᱢᱟ ᱛᱟᱦᱞᱮ ᱱᱚᱣᱟ ᱫᱟᱢᱟᱱ ᱚᱠᱛᱚ ᱠᱚ ᱮᱢ ᱞᱟᱹᱜᱤᱫ ᱛᱮ ᱟᱹᱰᱤ ᱟᱹᱰᱤ ᱥᱟᱨᱦᱟᱣ ᱥᱟᱶᱛᱮ ᱜᱩᱱᱢᱟᱱ ᱡᱚᱦᱟᱨ ᱪᱟᱞ ᱠᱟᱛᱮᱫ ᱢᱟ ᱤᱱᱠᱟᱹ ᱜᱮᱞᱤᱧ ᱜᱟᱞᱢᱟᱨᱟᱣᱮᱫᱟ ᱦᱮᱸ ᱦᱮᱸ ᱦᱮᱸ ᱦᱮᱸ ᱴᱷᱤᱠ ᱴᱷᱤᱠ ᱴᱷᱤᱠ ᱴᱷᱤᱠ ᱴᱷᱤᱠ ᱴᱷᱤᱠ ᱦᱮᱸ ᱴᱷᱤᱠ ᱴᱷᱤᱠ ᱴᱷᱤᱠᱜᱮᱭᱟ ᱜᱚᱝᱠᱮ ᱢᱟ ᱡᱚᱦᱟᱨ ᱜᱮ